ᱵᱮᱭᱟᱢ ᱥᱚᱲᱚᱠ ᱛᱟᱭᱚᱢ ᱠᱤ ᱟᱨᱦᱚᱸ ᱵᱷᱟᱹᱜᱤ ᱢᱚᱱᱮ ᱥᱟᱶᱟᱨ ᱟᱨ ᱦᱚᱲᱢᱚ ᱥᱟᱶᱟᱨ ᱨᱮᱭᱟᱜ ᱵᱩᱡᱩᱱ ᱮᱢ ᱧᱟᱢ ᱟᱠᱟᱫᱟ ᱱᱚᱣᱟ ᱫᱚ ᱟᱢᱟᱜ ᱫᱤᱱᱟᱹᱢ ᱦᱤᱞᱳᱜ ᱡᱤᱭᱚᱱ ᱨᱮ ᱪᱮᱫ ᱮᱥᱮᱨ ᱢᱮᱱᱟᱜᱼᱟ ᱥᱚᱲᱚᱠ ᱵᱮᱭᱟᱢ ᱫᱤᱱᱟᱹᱢ ᱦᱤᱞᱳᱜ ᱠᱚᱨᱟᱣ ᱞᱮᱠᱷᱟᱱ ᱦᱚᱲᱢᱚ ᱱᱤᱨᱟᱹᱭ ᱱᱤᱯᱷᱩᱴ ᱛᱟᱦᱮᱱᱟ ᱮᱱᱠᱷᱟᱱ ᱦᱚᱲᱢᱚ ᱱᱤᱯᱷᱩᱴ ᱥᱟᱶᱛᱮ ᱫᱤᱱᱟᱹᱢ ᱦᱤᱞᱳᱜ ᱨᱳᱜᱽ ᱟᱡᱟᱨ ᱠᱷᱚᱱ ᱥᱟᱦᱟᱨᱮ ᱛᱟᱦᱮᱱᱟ ᱟᱨ ᱦᱚᱲᱢᱚ ᱢᱚᱱᱮ ᱡᱤᱭᱚᱱ ᱚᱞ ᱯᱟᱲᱦᱟᱣ ᱥᱟᱱᱟᱢ ᱨᱮ ᱱᱟᱯᱟᱭ ᱠᱟᱹᱢᱤᱦᱚᱨᱟ ᱨᱮ ᱜᱚᱲᱚ ᱧᱟᱢᱚᱜᱼᱟ ᱱᱚᱣᱟ ᱜᱮ ᱟᱜᱟᱢ ᱫᱤᱱᱟᱹᱢ ᱨᱮ ᱥᱟᱱᱟᱢ ᱞᱮᱠᱟᱱ ᱡᱤᱭᱚᱱ ᱨᱮ ᱟᱵᱚᱣᱟᱜ ᱜᱚᱲᱚ ᱧᱟᱢᱚᱜᱼᱟ ᱚᱱᱟᱛᱮ ᱟᱵᱚ ᱥᱚᱲᱚᱠ ᱨᱮ ᱫᱤᱱᱟᱹᱢ ᱦᱤᱞᱳᱜ ᱵᱮᱭᱟᱢ ᱫᱚ ᱟᱹᱰᱤ ᱡᱟᱹᱨᱩᱨᱤᱭᱟᱹᱜ ᱠᱟᱱᱟ ᱟᱨ ᱟᱵᱚᱣᱟᱜ ᱢᱚᱱᱮ ᱡᱤᱣᱤ ᱦᱚᱸ ᱥᱟᱶᱟᱨ ᱫᱚᱦᱚᱭ ᱞᱟᱹᱜᱤᱫ ᱛᱮ ᱫᱤᱱᱟᱹᱢ ᱦᱤᱞᱳᱜ ᱥᱮᱛᱟᱜ ᱟᱨ ᱟᱹᱭᱩᱵᱽ ᱚᱠᱛᱚ ᱫᱤᱱᱟᱹᱢ ᱦᱤᱞᱳᱜ ᱥᱚᱲᱚᱠ ᱨᱮ ᱫᱟᱹᱲ ᱥᱮ ᱵᱮᱭᱟᱢ ᱞᱮᱱᱠᱷᱟᱱ ᱟᱵᱚ ᱟᱹᱰᱤ ᱨᱚᱠᱚᱢ ᱱᱤᱨᱚᱲ ᱥᱮ ᱨᱳᱜᱽ ᱵᱤᱜᱷᱤᱱ ᱠᱷᱚᱱ ᱵᱟᱧᱪᱟᱣ ᱟᱨ ᱥᱟᱦᱟ ᱨᱮᱵᱚᱱ ᱛᱟᱦᱮᱸ ᱫᱟᱲᱮᱭᱟᱜᱼᱟ ᱚᱱᱟᱛᱮ ᱟᱵᱚ ᱫᱤᱱᱟᱹᱢ ᱦᱤᱞᱳᱜ ᱱᱚᱣᱟ ᱵᱚᱱ ᱨᱤᱦᱤᱴ ᱵᱚᱱ ᱠᱚᱨᱟᱣᱟᱠᱟᱫ ᱛᱟᱦᱮᱱ ᱠᱷᱟᱱ ᱟᱵᱚ ᱱᱤᱦᱟᱹᱛ ᱜᱮ ᱟᱵᱚᱣᱟᱜ ᱟᱜᱟᱢ ᱫᱤᱱᱟᱹᱢ ᱨᱮ ᱱᱟᱯᱟᱭ ᱡᱤᱭᱚᱱ

ᱯᱟᱠᱚᱲ ᱵᱚᱱ ᱛᱮᱭᱟᱨᱚᱜᱼᱟ